ᱱᱤᱛᱚᱜ ᱱᱤᱱᱟᱹᱜ ᱵᱮᱵᱚᱥᱟ ᱢᱮᱱᱛᱮᱫ ᱮᱦᱚᱵᱚᱜ ᱠᱟᱱᱟ ᱱᱟᱦᱟᱜ ᱱᱚᱜᱼᱚᱭ ᱡᱟᱹᱯᱩᱫ ᱡᱟᱹᱯᱩᱫ ᱠᱚᱢᱟ ᱪᱟᱵᱟ ᱤᱫᱤᱜ ᱠᱟᱱᱟ ᱟᱨ ᱱᱤᱛᱳᱜ ᱫᱚ ᱠᱤᱪᱷᱩ ᱢᱩᱞᱟᱹ ᱞᱤᱧ ᱪᱟᱥ ᱧᱚᱜ ᱢᱩᱞᱟᱹ ᱞᱤᱧ ᱪᱟᱥ ᱟᱠᱟᱫᱼᱟ ᱟᱨ ᱮᱛᱚᱦᱚᱵ ᱱᱟᱦᱟᱸᱜ ᱢᱩᱞᱟᱹ ᱛᱟᱹᱞᱤᱧ ᱚᱰᱳᱠᱚᱜᱼᱟ ᱟᱨ ᱱᱚᱛᱮ ᱱᱟᱦᱟᱸᱜ ᱛᱩᱲᱤ ᱢᱟᱱᱮ ᱠᱷᱚᱥᱲᱟ ᱥᱟᱶ ᱠᱚᱞᱤᱧ ᱮᱨ ᱧᱚᱜ ᱟᱠᱟᱫᱼᱟ ᱚᱱᱟ ᱛᱮ ᱱᱟᱦᱟᱸᱜ ᱦᱩᱭᱩᱜᱼᱟ ᱵᱤᱞᱟᱹᱛᱤ ᱵᱮᱜᱟᱲ ᱠᱚᱞᱤᱧ ᱤᱭᱟᱹ ᱟᱠᱟᱫᱼᱟ ᱱᱤᱛᱳᱜ ᱱᱟᱦᱟᱸᱜ ᱮᱦᱚᱵᱚᱜ ᱠᱟᱱᱟ ᱛᱚ ᱱᱤᱭᱟᱹ ᱵᱷᱤᱛᱨᱤ ᱨᱮ ᱱᱟᱦᱟᱸᱜ ᱚᱰᱳᱠᱚᱜᱼᱟ

ᱢᱟᱨᱠᱮᱴ ᱨᱮ ᱱᱟᱦᱟᱸᱜ ᱱᱤᱛᱳᱜ ᱚᱱᱟ ᱵᱮᱥ ᱪᱟᱹᱞᱩ ᱟᱠᱟᱱᱟ ᱱᱟᱦᱟᱸᱜ ᱚᱱᱟ ᱤᱭᱟᱹᱛᱮ ᱠᱷᱟᱹᱞᱤ ᱥᱟᱭ ᱢᱟᱱᱮ ᱱᱤᱛᱳᱜ ᱱᱟᱦᱟᱸᱜ ᱥᱚᱵᱽᱡᱤ ᱫᱚ ᱵᱟᱹᱞᱤᱧ ᱤᱭᱟᱹ ᱟᱠᱟᱫᱼᱟ ᱱᱤᱛᱳᱜ ᱫᱚ ᱠᱷᱟᱹᱞᱤ ᱥᱟᱠ ᱩᱯᱨᱮ ᱨᱮᱜᱮ ᱱᱟᱦᱟᱸᱜ ᱦᱩᱭᱩᱜ ᱠᱟᱱᱟ ᱡᱚᱛᱚᱣᱟᱜ ᱠᱷᱚᱥᱲᱟ ᱥᱟᱠ ᱟᱨ ᱢᱩᱞᱟ ᱥᱚᱨᱥᱮ ᱡᱟᱦᱟᱸ ᱛᱩᱲᱤ ᱟᱲᱟᱜ ᱵᱚᱱ ᱢᱮᱱᱮᱜᱼᱟ ᱟᱨ ᱫᱷᱚᱱᱤᱭᱟᱹ ᱯᱚᱛᱨᱚ ᱱᱟᱦᱟᱸᱜ ᱞᱤᱧ ᱚᱰᱳᱠᱮᱜᱼᱟ ᱤᱱᱟᱹ ᱫᱚ ᱠᱚᱜᱮ ᱱᱟᱦᱟᱸᱜ ᱟᱹᱰᱤ ᱜᱟᱱ ᱫᱚ ᱵᱟᱝ ᱟᱵᱚᱢᱟ ᱪᱷᱩᱴᱤᱭᱟᱹ ᱪᱟᱹᱥᱤ ᱠᱟᱱᱟ ᱵᱚᱱ ᱟᱹᱰᱤ ᱜᱟᱱ ᱧᱮᱞ ᱦᱩᱭᱩᱜ ᱠᱟᱱᱟ ᱮᱠᱞᱟ ᱦᱚᱲ ᱠᱟᱱᱟ ᱵᱚᱱ ᱟᱹᱰᱤ ᱜᱟᱱ ᱥᱮᱬᱟ ᱪᱟᱥ ᱦᱚᱸ ᱵᱟᱭ ᱦᱩᱭᱩᱜ ᱠᱟᱱᱟ ᱟᱨ ᱤᱱᱟᱹ ᱵᱷᱤᱛᱨᱤ ᱨᱮᱫᱚ ᱱᱤᱛᱳᱜ ᱫᱚ ᱴᱷᱤᱠ ᱫᱚ ᱱᱟᱦᱟᱸᱜ ᱢᱩᱞᱟᱹ ᱜᱮ ᱵᱮᱥᱤ ᱫᱚ ᱪᱟᱹᱞᱩ ᱟᱠᱟᱱᱟ ᱱᱟᱦᱟᱸᱜ ᱱᱚᱰᱮ ᱠᱷᱚᱱᱟᱜ ᱱᱟᱦᱟᱸᱜ ᱱᱤᱭᱟᱹ ᱜᱮ ᱚᱰᱳᱠᱚᱜ ᱠᱟᱱᱟ ᱪᱟᱹᱞᱩᱜᱼᱟ ᱱᱟᱦᱟᱸᱜ ᱜᱟᱯᱟ ᱢᱮᱭᱟᱝ ᱠᱷᱚᱱᱟᱜ ᱚᱰᱳᱠ ᱦᱩᱭᱩᱜᱼᱟ